ᱢᱮᱱᱠᱷᱟᱱ ᱟᱞᱮ ᱱᱚᱣᱟ ᱴᱚᱴᱷᱟ ᱨᱮᱫᱚ ᱡᱟᱹᱥᱛᱤ ᱠᱟᱭᱛᱮᱫᱚ ᱯᱩᱴᱷᱤ ᱦᱟᱹᱠᱩ ᱢᱟᱺᱜᱽᱨᱤ ᱦᱟᱹᱠᱩ ᱟᱨ ᱞᱮᱧᱡᱽᱨᱟ ᱦᱟᱹᱠᱩ ᱠᱚ ᱧᱟᱢᱚᱜᱼᱟ ᱩᱱᱠᱩ ᱩᱱᱠᱩ ᱠᱚᱜᱮᱞᱮ ᱥᱟᱵ ᱵᱟᱲᱟ ᱠᱚᱣᱟ ᱟᱨ ᱱᱚᱣᱟ ᱴᱚᱴᱷᱟ ᱠᱚᱨᱮ ᱫᱚ ᱡᱟᱹᱥᱛᱤ ᱜᱚᱱᱚᱝ ᱫᱚ ᱢᱟᱺᱜᱽᱨᱤ ᱦᱟᱹᱠᱩᱣᱟᱜ ᱢᱮᱱᱟᱜᱼᱟ ᱡᱟᱹᱥᱛᱤ ᱠᱷᱚᱱᱟᱜ ᱡᱟᱹᱥᱛᱤ ᱠᱚᱢ ᱜᱚᱱᱚᱝ ᱫᱚ ᱯᱩᱴᱷᱤ ᱦᱟᱹᱠᱩᱣᱟᱜ ᱜᱚᱱᱚᱝ ᱢᱮᱱᱟᱜᱼᱟ ᱟᱨ ᱱᱚᱣᱟ ᱴᱚᱴᱷᱟ ᱥᱮ ᱱᱚᱣᱟ ᱤᱭᱟᱹ ᱠᱚᱨᱮ ᱫᱚ ᱵᱟᱹᱫᱽ ᱠᱚᱨᱮ ᱜᱟᱰᱟ ᱠᱚᱨᱮ ᱯᱩᱠᱷᱨᱤ ᱠᱚᱨᱮ ᱡᱟᱹᱥᱛᱤ ᱠᱟᱛᱮᱫ ᱫᱚ ᱦᱟᱹᱠᱩ ᱫᱚᱠᱚ ᱧᱟᱢᱚᱜᱼᱟ ᱟᱨ ᱡᱟᱹᱥᱛᱤ ᱠᱟᱛᱮᱫ ᱪᱟᱹᱦᱤᱫᱟ ᱫᱚ ᱱᱚᱣᱟ ᱠᱚᱨᱮ ᱫᱚ ᱦᱟᱹᱠᱩᱣᱟᱜ ᱫᱚ ᱩᱱᱠᱩ ᱡᱟᱦᱟᱸ ᱟᱸᱫᱷᱨᱟ ᱠᱚᱨᱮ ᱠᱷᱚᱠ ᱠᱚ ᱟᱹᱜᱩᱠᱚᱣᱟ ᱩᱱᱠᱩ ᱦᱟᱹᱠᱩᱣᱟᱜ ᱜᱮ ᱪᱟᱹᱦᱤᱫᱟ ᱫᱚ ᱢᱮᱱᱟᱜᱼᱟ ᱢᱮᱱᱠᱷᱟᱱ ᱩᱱᱠᱩ ᱦᱟᱹᱠᱩᱣᱟᱜ ᱯᱩᱴᱷᱤ ᱢᱟᱺᱜᱽᱨᱤ ᱞᱮᱧᱡᱽᱨᱟ ᱦᱟᱹᱠᱩᱣᱟᱜ ᱪᱟᱹᱦᱤᱫᱟ ᱫᱚ ᱵᱟᱹᱱᱩᱜᱼᱟᱱᱟ ᱢᱮᱱᱠᱷᱟᱱ ᱥᱟᱵ ᱫᱚ ᱥᱟᱵ ᱦᱩᱭᱩᱜᱼᱟ ᱯᱩᱴᱷᱤ ᱞᱮᱧᱡᱽᱨᱟ ᱢᱟᱹᱜᱽᱨᱤ ᱦᱟᱹᱠᱩ ᱟᱨ ᱢᱮᱱᱠᱷᱟᱱ ᱩᱱᱠᱩᱣᱟᱜ ᱠᱤᱨᱤᱧᱼᱟᱹᱠᱷᱨᱤᱧ ᱪᱟᱹᱦᱤᱫᱟ ᱫᱚ ᱵᱟᱹᱱᱩᱜᱼᱟ ᱩᱱᱠᱩᱣᱟᱜ ᱫᱚ ᱠᱷᱟᱹᱞᱤ ᱥᱟᱵ ᱨᱮᱱᱟᱜ ᱪᱟᱹᱦᱤᱫᱟ ᱫᱚ ᱢᱮᱱᱟᱜᱼᱟ ᱪᱟᱹᱦᱤᱫᱟ ᱫᱚ ᱡᱟᱹᱥᱛᱤ ᱠᱟᱨ ᱛᱮᱫᱚ ᱩᱱᱠᱩ ᱫᱚ ᱦᱟᱱᱟ ᱦᱟᱹᱠᱩ ᱜᱮᱠᱚ ᱪᱟᱹᱦᱤᱫᱟᱣᱟ